ᱥᱟᱱᱛᱟᱲᱤ ᱦᱚᱲ ᱠᱚᱫᱚ ᱟᱠᱚᱣᱟᱜ ᱚᱞ ᱯᱟᱹᱨᱥᱤ ᱵᱮᱣᱦᱟᱨ ᱠᱟᱛᱮ ᱚᱱᱟ ᱨᱚᱲ ᱟᱨ ᱚᱞ ᱪᱮᱫ ᱠᱟᱛᱮ ᱮᱱᱟᱝ ᱜᱮ ᱩᱯᱨᱩᱢ ᱠᱚ ᱟᱹᱭᱠᱟᱣᱟ ᱟᱨ ᱫᱤᱥᱚᱢ ᱦᱚᱲ ᱥᱟᱢᱟᱝ ᱨᱮᱦᱚᱸ ᱟᱠᱚᱣᱟᱜ ᱚᱞ ᱟᱨ ᱨᱚᱲᱛᱮ ᱮᱱᱟᱝ ᱜᱮᱠᱚ ᱥᱚᱫᱚᱨ ᱫᱟᱲᱮᱭᱟᱜᱼᱟ